ᱵᱮᱵᱽᱥᱟ ᱢᱟ ᱟᱹᱰᱤ ᱜᱟᱱ ᱜᱮ ᱢᱮᱱᱟᱜᱼᱟ ᱚᱠᱚᱭ ᱚᱠᱟ ᱵᱚᱱ ᱫᱟᱲᱮᱭᱟᱜᱼᱟ ᱚᱱᱟ ᱜᱮ ᱡᱚᱛᱚ ᱢᱟᱱᱮ ᱯᱩᱸᱡᱤᱛᱟᱢ ᱛᱤᱱᱟᱹᱜ ᱛᱤᱱᱟᱹᱜ ᱚᱱᱟ ᱜᱮᱥᱮᱢ ᱵᱮᱵᱚᱥᱟᱭᱟ ᱟᱫᱚ ᱠᱚᱢ ᱯᱩᱸᱡᱤ ᱫᱚ ᱠᱚᱢ ᱠᱷᱚᱱᱟᱜ ᱮᱦᱚᱵ ᱦᱩᱭ ᱟᱢᱟ ᱟᱨ ᱰᱷᱮᱨ ᱯᱚᱭᱥᱟ ᱦᱚᱲᱢᱟ ᱰᱷᱮᱨ ᱠᱷᱚᱱᱟᱜ ᱜᱮᱵᱚ ᱮᱚᱦᱚᱵᱟ ᱟᱵᱚᱢᱟ ᱠᱚᱢ ᱯᱩᱸᱡᱤ ᱜᱮᱭᱟ ᱵᱚᱱ ᱠᱚᱢ ᱯᱩᱸᱡᱤ ᱠᱷᱟᱱ ᱪᱟ ᱢᱤᱫᱴᱟᱝ ᱪᱟ ᱫᱳᱠᱟᱱ ᱢᱤᱫᱴᱟᱝ ᱫᱳᱠᱟᱱᱮᱢ ᱠᱷᱩᱞᱟᱹᱣᱮᱱ ᱠᱷᱟᱱᱢᱟ ᱢᱤᱫᱴᱟᱱ ᱢᱩᱞ ᱫᱷᱚᱱᱢᱟ ᱛᱟᱦᱮᱱ ᱦᱩᱭᱩᱜ ᱜᱮᱭᱟ ᱢᱟᱱᱮ ᱛᱤᱸᱜᱩ ᱜᱮᱭᱟ ᱵᱚ ᱚᱱᱟ ᱠᱷᱚᱱᱟᱜᱮ ᱢᱤᱫᱴᱟᱱ ᱯᱚᱭᱥᱟ ᱢᱟᱱᱮ ᱢᱩᱲᱚ ᱫᱷᱚᱱᱮᱢ ᱯᱷᱥᱟᱣᱮᱱᱟᱜ ᱜᱮ ᱡᱟᱦᱟᱱᱟᱜ ᱮᱢ ᱪᱤᱠᱟᱹ ᱫᱟᱲᱮᱭᱟᱜᱼᱟ ᱛᱚ ᱚᱱᱟ ᱵᱷᱤᱛᱤᱨ ᱯᱟᱸᱪ ᱦᱟᱡᱟᱨ ᱜᱟᱱᱮᱢ ᱠᱷᱚᱨᱪᱟᱭ ᱜᱮᱭᱟ ᱢᱟᱱᱮ ᱡᱟᱦᱟᱱᱟᱜ ᱡᱤᱱᱤᱥ ᱢᱤᱫᱴᱟᱝ ᱮᱢ ᱠᱤᱨᱤᱧᱟ ᱢᱟᱱᱮ ᱠᱮᱴᱞᱤ ᱵᱟᱝ ᱦᱚᱴ ᱠᱮᱴᱞᱤ ᱦᱚᱸ ᱠᱤᱨᱤᱧ ᱦᱩᱭᱟᱢᱟ ᱵᱟᱝ ᱪᱟ ᱞᱚᱞᱚᱣᱟᱜ ᱟᱨ ᱚᱱᱟ ᱠᱤᱨᱤᱧ ᱠᱟᱛᱮᱫ ᱟᱨ ᱚᱱᱟ ᱥᱚᱨᱚᱢᱡᱟᱢ ᱢᱟᱱᱮ ᱪᱟ ᱠᱚ ᱪᱤᱱᱤ ᱠᱚ ᱵᱟᱝ ᱚᱱᱮ ᱥᱮᱲᱟ ᱪᱟ ᱨᱮ ᱟᱨ ᱠᱟᱦᱟᱱᱟᱜ ᱟᱹᱰᱤ ᱜᱟᱱ ᱟᱹᱲᱟᱹᱭ ᱪᱚ ᱠᱚ ᱵᱟᱝ ᱟᱫᱟ ᱯᱷᱟᱫᱟ ᱪᱮᱫ ᱠᱚᱪᱚᱝ ᱟᱹᱰᱤ ᱜᱟᱱ ᱵᱚᱱ ᱞᱟᱜᱟᱣᱮᱜᱼᱟ ᱚᱠᱚᱭ ᱪᱚᱝ ᱚᱠᱟ ᱞᱮᱠᱟᱭ ᱵᱟᱲᱟᱭᱟ ᱚᱱᱠᱟ ᱵᱚ ᱛᱮᱭᱟᱨᱮᱜᱼᱟ ᱛᱚ ᱚᱸᱰᱮ ᱠᱷᱚᱱᱟᱜ ᱚᱱᱟ ᱫᱚ ᱚᱸᱰᱮ ᱠᱷᱚᱱᱟᱜ ᱤᱭᱟᱹ ᱠᱟᱛᱮᱫ ᱤᱧ ᱤᱭᱟᱹ ᱜᱮᱭᱟ ᱟᱹᱰᱤ ᱜᱟᱱ ᱛᱤᱸᱜᱩ ᱦᱩᱭᱩᱜᱼᱟ ᱛᱚ ᱚᱸᱰᱮ ᱠᱷᱚᱱᱟᱜ ᱫᱚ ᱢᱩᱲ ᱫᱷᱚᱱ ᱫᱚ ᱟᱨᱦᱚᱸ ᱫᱚᱦᱚ ᱨᱩᱣᱟᱹᱲ ᱤᱫᱤ ᱦᱩᱭᱩᱛᱮ ᱞᱟᱵᱷ ᱫᱚ ᱟᱨ ᱦᱚᱸ ᱞᱟᱵᱮᱢ ᱫᱚᱦᱚᱭᱟ ᱢᱩᱲ ᱫᱷᱚᱱ ᱟᱫᱚᱢ ᱢᱩᱲᱫᱷᱚᱱᱚ ᱫᱚ ᱛᱮᱢ ᱠᱤᱨᱤᱧᱟᱢ ᱞᱟᱵᱷ ᱤᱫᱤᱭᱟᱢ ᱚᱱᱟ ᱠᱷᱚᱱᱟᱜ ᱚᱱᱟ ᱠᱷᱚᱱᱟᱜ ᱯᱚᱭᱥᱟ ᱫᱚ ᱚᱱᱟ ᱠᱷᱚᱱᱟᱜ ᱫᱚᱦᱚᱭᱢᱮ ᱛᱚ ᱟᱜᱟᱢ ᱚᱱᱟᱛᱮ ᱥᱮᱬᱟ ᱯᱚᱭᱥᱟ ᱛᱮᱫᱚ ᱚᱱᱟ ᱪᱟᱭ ᱠᱟᱨ ᱤᱭᱟᱹ ᱨᱮᱜᱮ ᱢᱮᱱᱟᱜᱼᱟ ᱠᱟᱨᱵᱟᱨᱟᱵᱚᱱ ᱡᱟᱦᱟᱸ ᱯᱚᱭᱥᱟ ᱫᱚ ᱚᱸᱰᱮ ᱜᱮ ᱢᱮᱱᱟᱜᱼᱟ ᱛᱚ ᱟᱢ ᱯᱚᱭᱥᱟᱢ ᱫᱚᱦᱚ ᱫᱟᱲᱮᱭᱟᱜ ᱪᱮᱛᱟᱱ ᱨᱮ ᱠᱟᱛᱷᱟ ᱛᱚᱵᱮ ᱠᱷᱟᱱ ᱯᱚᱭᱥᱟᱢ ᱤᱱᱠᱟᱹᱱᱟᱢ ᱴᱟᱠᱟᱢ ᱤᱱᱠᱟᱢ ᱠᱷᱟᱱ ᱠᱩᱲᱤ ᱴᱟᱠᱟᱢ ᱠᱷᱚᱨᱪᱟᱭᱟ ᱚᱸᱰᱮ ᱵᱟᱝᱟ ᱟᱫᱚ ᱟᱢ ᱢᱟᱱᱮ ᱯᱟᱸᱪ ᱫᱚᱥ ᱴᱟᱠᱟ ᱠᱷᱟᱱ ᱫᱚᱥ ᱴᱟᱠᱟ ᱯᱟᱸᱪ ᱴᱟᱠᱟ ᱫᱚ ᱫᱚᱦᱚ ᱛᱮᱜᱮ ᱦᱩᱭ ᱟᱢᱟ ᱛᱚ ᱚᱱᱟ ᱞᱮᱠᱟᱛᱮ ᱥᱮᱬᱟ ᱯᱚᱭᱥᱟ ᱫᱚ ᱵᱟᱧᱪᱟᱣ ᱦᱩᱭᱩᱜᱼᱟ ᱥᱚᱧᱪᱚᱭ ᱦᱩᱭᱩᱜᱼᱟ ᱟᱨ ᱥᱮᱬᱟ ᱫᱚ ᱚᱸᱰᱮ ᱠᱷᱚᱱᱟᱜ ᱜᱮᱢ ᱥᱮᱬᱟ ᱫᱟᱲᱮᱭᱟᱜᱼᱟ ᱡᱮ ᱟᱨᱡᱟᱣ ᱫᱟᱲᱮᱭᱟᱢ ᱥᱟᱧᱪᱟᱣ ᱢᱮ ᱟᱨᱡᱟᱣ ᱢᱮ ᱡᱟᱦᱟᱸ ᱛᱤᱱᱟᱹᱜ ᱥᱟᱧᱪᱟᱣ ᱢᱮ ᱩᱱᱟᱹᱜ ᱜᱮ ᱛᱚ ᱚᱸᱰᱮ ᱜᱮ ᱯᱩᱸᱡᱤ ᱫᱚ ᱟᱨ ᱟᱜᱟᱢ ᱟᱨ ᱱᱟᱜᱟᱢ ᱛᱟᱢ ᱛᱤᱸᱜᱩᱱᱟ